ᱵᱷᱟᱨᱚᱛ ᱨᱮᱭᱟᱜ ᱞᱟᱹᱠᱛᱤᱭᱟᱱ ᱥᱟᱬᱮᱥᱤᱭᱟᱹ ᱠᱚᱫᱚ ᱜᱮᱞᱤ ᱞᱤᱭᱳ ᱟᱭᱤᱱᱥᱴᱟᱭᱤᱱ ᱟᱵᱫᱩᱞ ᱠᱟᱞᱟᱢ ᱟᱭᱡᱟᱠ ᱱᱤᱭᱩᱴᱚᱱ ᱟᱪᱟᱨᱡᱚ ᱯᱨᱚᱯᱷᱩᱞᱞᱚ ᱪᱚᱱᱫᱨᱚ ᱨᱟᱭ ᱟᱨᱦᱚᱸ ᱟᱭᱢᱟ ᱢᱮᱱᱟᱜ ᱠᱚᱣᱟ ᱟᱨ ᱤᱧᱟᱹᱜ ᱠᱩᱥᱤᱭᱟᱱ ᱥᱟᱬᱮᱥ ᱫᱚᱭ ᱦᱩᱭᱩᱜ ᱠᱟᱱᱟ ᱟᱭᱡᱟᱠ ᱱᱤᱭᱩᱴᱚᱱ ᱤᱧ ᱫᱚ ᱡᱟᱥᱛᱤᱧ ᱠᱩᱥᱤᱣᱟᱭ ᱠᱟᱱᱟ ᱱᱩᱭ ᱫᱚ ᱡᱮᱦᱮᱛᱩ ᱤᱧ ᱠᱟᱹᱴᱤᱡ ᱠᱷᱚᱡ ᱡᱟᱧ ᱯᱟᱲᱦᱟᱣ ᱠᱟᱱᱟ ᱚᱱᱟ ᱢᱩᱫᱽᱨᱮ ᱡᱟᱹᱥᱛᱤ ᱱᱩᱭᱟᱜ ᱱᱩᱭᱜᱮ ᱡᱟᱥᱛᱤ ᱠᱩᱥᱤᱭᱟᱱ ᱥᱟᱬᱮᱥᱤᱧ ᱟᱹᱭᱠᱟᱹᱣᱫᱟ ᱡᱮᱦᱮᱛᱩ ᱤᱧ ᱫᱤᱥᱟᱹᱭᱫᱟ ᱠᱟᱹᱴᱤᱡ ᱨᱤᱧ ᱯᱟᱲᱦᱟᱣ ᱞᱮᱱᱟ ᱚᱱᱟᱛᱮ ᱢᱤᱫᱴᱮᱡ ᱡᱮ ᱱᱤᱭᱟᱹ ᱯᱨᱤᱛᱷᱤᱵᱤ ᱨᱮ ᱱᱤᱭᱟᱹ ᱵᱤᱥᱥᱚ ᱨᱮ ᱢᱟᱫᱽᱫᱷᱟᱠᱚᱨᱥᱚᱱ ᱵᱚᱞ ᱵᱚᱞᱮ ᱡᱮ ᱢᱤᱫᱴᱮᱡ ᱡᱤᱱᱤᱥ ᱢᱮᱱᱟᱜᱼᱟ ᱚᱱᱟᱜᱮ ᱱᱩᱭ ᱫᱚᱭ ᱵᱩᱡᱷᱟᱹᱣ ᱚᱪᱚ ᱞᱮᱫ ᱵᱚᱱᱟ ᱚᱱᱟᱛᱮ ᱱᱩᱭ ᱫᱚ ᱤᱧ ᱫᱚ ᱡᱟᱥᱛᱤᱧ ᱠᱩᱥᱤᱣᱟᱭᱟ